ᱦᱮᱸ ᱢᱟᱲᱟᱝ ᱟᱞᱮ ᱠᱚᱲᱟ ᱵᱮᱲᱟ ᱨᱮ ᱯᱷᱩᱴᱵᱚᱞ ᱮᱱᱮᱡ ᱛᱟᱦᱮᱱ ᱴᱤᱢ ᱛᱟᱞᱮ ᱛᱟᱦᱮᱸ ᱠᱟᱱ ᱛᱟᱦᱮᱸ ᱠᱟᱱᱟ ᱥᱮᱛᱟᱜ ᱦᱚᱸ ᱢᱚᱭᱫᱟᱱ ᱠᱚᱞᱮ ᱪᱟᱞᱟᱜᱼᱟ ᱥᱮᱛᱟᱜ ᱠᱷᱚᱱ ᱞᱮ ᱫᱟᱹᱲ ᱵᱟᱲᱟ ᱧᱚᱜᱟ ᱟᱨ ᱥᱮᱛᱟᱜ ᱪᱷᱚᱴᱟ ᱜᱟᱱᱞᱮ ᱪᱟᱞᱟᱜᱼᱟ ᱟᱴ ᱜᱟᱱ ᱠᱚᱞᱮ ᱫᱟᱹᱲ ᱵᱟᱲᱟ ᱵᱷᱟᱜᱟᱜᱼᱟ ᱦᱤᱡᱩᱜ ᱟᱞᱮ ᱫᱟᱠᱟ ᱞᱮ ᱡᱚᱢ ᱵᱟᱲᱟᱭᱟ ᱚᱱᱠᱟᱜᱮ ᱟᱨᱟᱢ ᱢᱤᱼᱢᱤᱫᱴᱟᱝ ᱠᱚᱲᱟ ᱠᱚᱫᱚ ᱠᱞᱟᱥ ᱠᱚ ᱥᱮᱱ ᱦᱮᱡ ᱠᱟᱛᱮᱫ ᱫᱷᱤᱱᱟᱹᱝ ᱪᱟᱨᱴᱟ ᱵᱮᱲᱟ ᱜᱮ ᱚᱱᱠᱟᱜᱮ ᱟᱨᱦᱚᱸ ᱫᱟᱠᱟ ᱠᱚ ᱡᱚᱢ ᱵᱟᱲᱟ ᱠᱟᱛᱮᱫ ᱵᱚᱞ ᱮᱱᱮᱡ ᱢᱚᱭᱫᱟᱱ ᱠᱚ ᱪᱟᱞᱟᱜᱼᱟ ᱫᱚᱦᱲᱟ ᱯᱨᱮᱠᱴᱤᱥ ᱞᱟᱹᱜᱤᱫ ᱠᱷᱮᱞ ᱞᱟᱹᱜᱤᱫ ᱦᱟᱸᱜ ᱚᱱᱠᱟ ᱜᱮᱞᱮ ᱪᱟᱞᱟᱜᱼᱟ ᱥᱮᱛᱟᱜ ᱟᱹᱭᱩᱵ ᱯᱨᱮᱠᱴᱤᱥ ᱟᱠᱟᱜ ᱜᱮᱞᱮ ᱛᱟᱦᱮᱱᱟ ᱟᱨᱦᱚᱸ ᱢᱟᱨᱟᱝ ᱢᱟᱨᱟᱝ ᱢᱚᱭᱫᱟᱱ ᱠᱚᱨᱮᱞᱮ ᱮᱱᱮᱡᱼᱟ ᱢᱟᱨᱟᱝ ᱢᱟᱨᱟᱝ ᱴᱤᱢ ᱠᱚᱞᱮ ᱟᱬᱜᱚᱱᱟ ᱱᱮᱥᱱᱮᱞ ᱴᱤᱢ ᱠᱚᱨᱮ ᱞᱮ ᱮᱱᱮᱡ ᱵᱤᱰᱟᱹᱣ ᱠᱟᱜᱼᱟ ᱱᱮᱥᱱᱮᱞ ᱠᱚᱨᱮ ᱠᱷᱚᱱ ᱥᱤᱨᱯᱟᱹ ᱠᱚᱞᱮ ᱟᱹᱜᱩ ᱠᱟᱜᱼᱟ ᱟᱨ ᱚᱱᱠᱟ ᱜᱮ ᱠᱚᱲᱟ ᱠᱩᱲᱤ ᱦᱚᱸ ᱚᱱᱠᱟ ᱜᱮᱞᱮ ᱪᱷᱩᱴᱟᱹᱣ ᱠᱟᱱᱟ ᱮᱱᱮᱡ ᱥᱮᱨᱮᱧ ᱵᱚᱞ ᱮᱱᱮᱡ ᱞᱟᱹᱭ ᱛᱮᱫᱚ ᱥᱮᱛᱟᱜ ᱠᱷᱚᱱ ᱱᱚᱝᱠᱟ ᱜᱮᱞᱮ ᱮᱱᱮᱡᱼᱟ ᱵᱚᱞ ᱫᱚ ᱱᱮᱥ ᱦᱚᱸ ᱵᱟᱲᱮ ᱨᱟᱹᱥᱠᱟᱹ ᱨᱮᱜᱮᱞᱮ ᱛᱟᱦᱮᱱᱟ ᱟᱨ ᱢᱤᱼᱢᱤᱫᱴᱟᱝ ᱠᱟᱹᱢᱤ ᱦᱚᱲ ᱫᱚ ᱟᱹᱭᱩᱵ ᱵᱮᱲᱟ ᱫᱚ ᱠᱚᱲᱟ ᱠᱚᱫᱚ ᱵᱚᱭᱚᱥᱠᱚ ᱦᱚᱸ ᱠᱤᱪᱷᱩ ᱵᱚᱭᱚᱥᱠᱚ ᱟᱞᱮ ᱠᱷᱚᱱ ᱩᱱᱠᱩ ᱞᱟᱹᱜᱤᱫ ᱛᱟᱨᱟᱥᱤᱧ ᱵᱮᱲᱟ ᱫᱚᱠᱚ ᱜᱚᱰᱟ ᱪᱟᱞᱟᱣ ᱠᱟᱛᱮᱫ ᱠᱚ ᱫᱟᱹᱲ ᱵᱟᱲᱟᱭᱟ ᱮᱱᱠᱷᱟᱱ ᱫᱚ ᱵᱚᱰᱤ ᱯᱷᱤᱴᱱᱮᱥ ᱦᱚᱸᱠᱚ ᱛᱟᱭᱚᱢ ᱫᱚ ᱱᱤᱛᱚᱜ ᱦᱚᱸ ᱩᱱᱠᱩ ᱠᱚᱲᱟ ᱡᱩᱣᱟᱹᱱ ᱠᱚᱲᱟ ᱠᱩᱲᱤ ᱞᱮᱠᱟ ᱠᱚ ᱛᱟᱦᱮᱱ ᱠᱟᱱᱟ ᱵᱚᱰᱤ ᱯᱷᱤᱴᱱᱮᱥ ᱞᱮᱠᱟ ᱠᱚ ᱛᱟᱦᱮᱱ ᱠᱟᱱ ᱜᱮᱭᱟ ᱠᱚ ᱱᱚᱝᱠᱟ ᱪᱮᱫ ᱦᱚᱸ ᱨᱳᱜᱽ ᱟᱡᱟᱨ ᱠᱚ ᱵᱟᱭ ᱧᱟᱢ ᱠᱟᱜ ᱠᱚᱣᱟ ᱨᱟᱹᱥᱠᱟᱹ ᱨᱮᱜᱮ ᱠᱚ ᱛᱟᱦᱮᱱ ᱠᱟᱱᱟ ᱥᱮ ᱟᱨ ᱟᱞᱮ ᱦᱚᱸ ᱱᱤᱛᱚᱜ ᱫᱚ ᱯᱷᱤᱴᱱᱮᱥ ᱜᱮ ᱢᱮᱱᱟᱜ ᱞᱮᱭᱟ ᱟᱨ ᱱᱮᱥᱱᱮᱞ ᱠᱚᱨᱮ ᱞᱮ ᱮᱱᱮᱡ ᱠᱟᱱᱟ ᱟᱨ ᱱᱚᱝᱠᱟ ᱜᱮᱞᱮ ᱪᱟᱹᱞᱩ ᱟᱠᱟᱜᱼᱟ ᱟᱨ ᱱᱤᱭᱟᱹ ᱥᱩᱨ ᱠᱚᱨᱮᱜ ᱱᱚᱝᱠᱟ ᱜᱮ ᱴᱩᱨᱱᱟᱢᱮᱱᱴ ᱠᱷᱩᱞᱟᱹᱜ ᱠᱟᱱᱟ ᱚᱱᱟ ᱠᱚᱨᱮ ᱦᱚᱸᱞᱮ ᱟᱬᱜᱚᱱ ᱠᱟᱱᱟ ᱴᱩᱨᱱᱟᱢᱮᱱᱴ ᱠᱚᱨᱮ ᱦᱚᱸᱞᱮ ᱮᱱᱮᱡ ᱠᱟᱱ ᱜᱮᱭᱟ ᱟᱫᱚ ᱠᱚᱲᱟ ᱡᱮᱢᱚᱱ ᱯᱞᱤᱭᱟᱨᱥ ᱥᱮᱫ ᱜᱮ ᱛᱟᱦᱮᱸ ᱠᱚᱜ ᱢᱟ ᱮᱱᱠᱷᱟᱱ ᱫᱚ ᱪᱮᱫ ᱦᱚᱸ ᱵᱟᱝᱟ ᱦᱟᱸᱰᱮ ᱱᱟᱰᱮᱢ ᱪᱟᱞᱟᱜ ᱜᱮᱭᱟ ᱵᱚᱞ ᱮᱱᱮᱡ ᱦᱚᱸ ᱟᱨ ᱵᱮᱹᱥ ᱵᱮᱹᱥ ᱯᱨᱟᱭᱤᱡᱽ ᱮᱢ ᱟᱹᱜᱩ ᱫᱟᱲᱮᱭᱟᱜ ᱜᱮᱭᱟ ᱢᱟᱲᱟᱝ ᱯᱨᱟᱭᱤᱡᱽ ᱠᱷᱚᱱᱟᱜ ᱱᱤᱛᱚᱜ ᱟᱨ ᱨᱟᱹᱥᱠᱟᱹ ᱨᱮᱜᱮᱢ ᱛᱟᱦᱮᱸ ᱫᱟᱲᱮᱭᱟᱜᱼᱟ ᱨᱟᱹᱥᱠᱟᱹ ᱨᱮᱜᱮᱢ ᱛᱟᱦᱮᱸ ᱫᱟᱲᱮᱭᱟᱜᱼᱟ ᱟᱨ ᱯᱤᱞᱤᱭᱟᱨ ᱠᱚᱦᱚᱸ ᱡᱚᱛᱚ ᱢᱤᱫᱴᱟᱝ ᱠᱟᱛᱷᱟ ᱛᱮᱠᱚ ᱪᱟᱞᱟᱜᱼᱟ